ᱦᱚᱸ ᱦᱮᱞᱳ ᱤᱧᱜᱤᱧ ᱢᱮᱱᱫᱟ ᱢᱮᱱᱫᱟᱹᱧ ᱚᱱᱛᱮ ᱫᱟᱬᱟᱱᱤᱧ ᱪᱟᱞᱟᱜ ᱞᱟᱹᱜᱤᱫ ᱫᱚ ᱚ ᱟᱢ ᱫᱚ ᱦᱳᱴᱮᱞ ᱢᱮᱱᱮᱡᱟᱨ ᱜᱮᱢ ᱞᱟᱹᱭᱮᱜᱼᱟ ᱥᱮ ᱟᱪᱪᱷᱟ ᱚᱱᱛᱮ ᱫᱟᱬᱟᱱᱤᱧ ᱪᱟᱞᱟᱜ ᱢᱮᱱ ᱦᱩᱭᱩᱜ ᱠᱟᱱᱟ ᱟᱫᱚ ᱪᱮᱫᱞᱮᱠᱟ ᱦᱳᱴᱮᱞ ᱠᱚᱨᱮᱱᱟᱜ ᱥᱩᱵᱤᱫᱟ ᱠᱚ ᱠᱟᱹᱴᱤᱡ ᱯᱷᱮᱥᱮᱞᱤᱴᱤ ᱠᱚ ᱞᱟᱹᱭ ᱧᱚᱜ ᱟᱹᱧ ᱢᱮ ᱢᱮᱱᱫᱚ ᱛᱤᱱᱟᱹᱜ ᱪᱮᱫᱞᱮᱠᱟ ᱠᱟᱢᱨᱟ ᱠᱚ ᱢᱮᱱᱟᱜᱼᱟ ᱛᱤᱱᱟᱹᱜ ᱪᱮᱫᱞᱮᱠᱟ ᱨᱮᱱᱴ ᱟᱨ ᱢᱟᱱᱮ ᱛᱤᱱᱟᱹᱜ ᱵᱷᱟᱲᱟᱢ ᱦᱟᱛᱟᱣᱟ ᱦᱮᱸ ᱪᱟᱨ ᱯᱟᱸᱪ ᱥᱚ ᱚ ᱦᱮᱸᱛᱚ ᱟᱨ ᱪᱮᱫᱞᱮᱠᱟ ᱢᱟᱱᱮ ᱥᱤᱝᱜᱮᱞ ᱵᱮᱹᱰ ᱥᱮ ᱰᱚᱵᱚᱞ ᱵᱮᱹᱰ ᱵᱟᱞᱟ ᱠᱟᱱᱟ ᱚᱱᱟ ᱠᱟᱹᱴᱤᱡ ᱞᱟᱹᱭ ᱧᱚᱜᱼᱟᱹᱧ ᱢᱮ ᱜᱤᱛᱤᱡ ᱠᱚᱨᱮᱱᱟᱜ ᱥᱩᱵᱤᱫᱟ ᱠᱚ ᱡᱟᱹᱯᱤᱫ ᱠᱚᱨᱮᱱᱟᱜ ᱟᱪᱪᱷᱟ ᱢᱟᱱᱮ ᱪᱮᱫᱞᱮᱠᱟ ᱡᱟᱦᱟᱸ ᱞᱮᱠᱟ ᱯᱷᱮᱥᱮᱞᱤᱴᱤ ᱢᱮᱱᱟᱜᱼᱟ ᱚᱱᱟ ᱦᱤᱥᱟᱹᱵᱽ ᱢᱟᱱᱮ ᱫᱟᱢ ᱢᱮᱱᱟᱜ ᱛᱟᱢᱟ ᱵᱟᱝ ᱚᱱᱠᱟ ᱦᱤᱥᱟᱹᱵᱽ ᱯᱮᱭᱥᱟ ᱚ ᱟᱪᱪᱷᱟ ᱟᱫᱚᱱᱟᱜ ᱚᱱᱛᱮ ᱫᱟᱬᱟᱱ ᱪᱟᱞᱟᱜ ᱢᱮᱱ ᱦᱩᱭᱩᱜ ᱠᱟᱱᱟ ᱚᱱᱟ ᱛᱮᱱᱟᱦᱟᱜ ᱠᱩᱞᱤ ᱫᱚ ᱟᱨ ᱪᱮᱫ ᱠᱚ ᱚᱱᱟ ᱠᱚᱨᱮᱱᱟᱜ ᱞᱟᱹᱭ ᱧᱚᱜ ᱟᱹᱧ ᱢᱮ ᱚ ᱦᱚᱸ ᱥᱩᱵᱤᱫᱟ ᱠᱚᱫᱚ ᱦᱳᱭ ᱪᱟᱞᱟᱜ ᱤᱧ ᱦᱟᱸᱜ ᱟᱨ ᱚᱱᱠᱟ ᱠᱟᱨᱮᱱᱴ ᱠᱚᱨᱮᱱᱟᱜ ᱥᱩᱵᱤᱫᱟ ᱢᱟ ᱡᱚᱛᱚᱣᱟᱜ ᱜᱮ ᱢᱮᱱᱟᱜᱼᱟ ᱥᱮ ᱚ ᱦᱮᱸᱛᱚ ᱟᱨ ᱱᱚᱝᱠᱟ ᱪᱮᱫ ᱤᱧ ᱞᱟᱹᱭᱟ ᱱᱤᱡᱮ ᱢᱟᱱᱮ ᱚᱱᱟ ᱨᱩᱢ ᱠᱷᱚᱱ ᱢᱟᱱᱮ ᱡᱟᱦᱟᱸ ᱯᱟᱭᱥᱟ ᱠᱟᱱᱟ ᱚᱸᱰᱮ ᱠᱷᱚᱱᱜᱮ ᱦᱟᱛᱟᱣᱟᱠᱚ ᱚᱱᱟ ᱠᱟᱨᱮᱱᱴ ᱵᱤᱞ ᱠᱚᱫᱚ ᱥᱮ ᱚᱱᱟ ᱫᱚ ᱵᱷᱤᱱᱟᱹ ᱛᱮ ᱮᱢᱚᱜ ᱦᱩᱭᱩᱜᱼᱟ ᱦᱚᱸ ᱢᱟᱱᱮ ᱤᱧᱟᱹᱜ ᱮᱸᱰᱮ ᱠᱷᱚᱱ ᱜᱮ ᱱᱟᱜ ᱢᱟᱱᱮ ᱟᱪᱪᱷᱟ ᱴᱷᱤᱠ ᱜᱮᱭᱟ ᱛᱚᱵᱮ